ᱦᱮᱞᱳ ᱤᱧ ᱢᱚᱦᱤᱥᱰᱷᱟᱞ ᱠᱷᱚᱱ ᱨᱚᱵᱤᱞᱟᱞ ᱢᱩᱨᱢᱩᱧ ᱞᱟᱹᱭ ᱫᱟ ᱱᱚᱣᱟ ᱠᱤ ᱠᱮᱵ ᱵᱩᱠ ᱥᱮᱱᱴᱟᱨ ᱠᱟᱱᱟ ᱛᱳ ᱤᱧ ᱥᱟᱶᱛᱮ ᱚᱲᱟᱜ ᱨᱮᱱ ᱜᱷᱟᱸᱨᱚᱧᱡᱽ ᱨᱮᱱ ᱦᱚᱲ ᱱᱤᱭᱟᱹᱧ ᱪᱟᱞᱟᱜᱼᱟ ᱵᱟᱨᱦᱮᱛᱮ ᱠᱚᱭᱮᱠ ᱫᱤᱱ ᱫᱟᱬᱟᱱ ᱛᱳ ᱪᱟᱞᱟᱜ ᱟᱞᱮ ᱵᱤᱨ ᱥᱤᱫᱩ ᱠᱟᱱᱦᱩ ᱟᱜ ᱚᱲᱟᱜ ᱛᱟᱨᱯᱚᱨ ᱞᱮ ᱪᱟᱞᱟᱜᱼᱟ ᱚᱱᱟ ᱫᱩᱢᱠᱟ ᱛᱟᱨᱯᱚᱨ ᱦᱩᱭᱩᱜ ᱠᱟᱱᱟ ᱚᱱᱟ ᱡᱷᱟᱨᱢᱩᱱᱰᱤ ᱦᱟᱴ ᱢᱟᱥᱟᱝᱡᱳᱲ ᱟᱫᱚ ᱚᱱᱟᱜᱮ ᱢᱮᱱ ᱦᱩᱭᱩᱜ ᱠᱟᱱᱟ ᱛᱤᱱᱟᱹᱜ ᱠᱤᱢᱤ ᱦᱩᱭᱩᱜᱼᱟ ᱟᱨ ᱛᱤᱱᱟᱹᱜ ᱴᱟᱠᱟ ᱵᱚᱞᱮ ᱵᱷᱟᱲᱟ ᱦᱩᱭ ᱫᱟᱲᱮᱭᱟᱜᱼᱟ ᱠᱤᱢᱤ ᱯᱤᱪᱷᱩ ᱚᱱᱟ ᱤᱧ ᱵᱟᱲᱟᱭ ᱥᱟᱱᱟᱭᱮᱫᱤᱧ ᱠᱟᱱᱟ